ᱦᱮᱞᱳ ᱦᱮᱸ ᱤᱧ ᱫᱚ ᱤᱥᱠᱩᱞ ᱨᱮᱱ ᱢᱟᱪᱮᱫ ᱜᱚᱢᱠᱮᱧ ᱢᱮᱱ ᱮᱫᱟ ᱚᱻ ᱟᱢ ᱨᱮᱱ ᱨᱮᱠᱷᱟ ᱫᱚ ᱤᱥᱠᱩᱞᱮᱢ ᱵᱷᱮᱡᱟᱣᱟᱠᱟᱫᱮᱭᱟ ᱥᱮ ᱦᱮᱸ ᱟᱫᱚ ᱨᱮᱠᱷᱟ ᱤᱥᱠᱩᱞ ᱨᱮ ᱦᱮᱡ ᱠᱟᱛᱮᱫ ᱢᱚᱡᱽ ᱜᱮᱭ ᱯᱟᱨᱛᱷᱚᱱᱟ ᱵᱟᱲᱟ ᱠᱮᱫᱟ ᱯᱟᱨᱛᱷᱚᱱᱟ ᱠᱟᱛᱮ ᱦᱚᱸᱜᱼᱚᱭ ᱵᱟᱨᱭᱟᱭ ᱠᱞᱟᱥ ᱠᱮᱫᱟ ᱵᱟᱨᱭᱟ ᱠᱞᱟᱥ ᱯᱚᱨ ᱢᱟ ᱟᱹᱰᱤ ᱠᱟᱡᱟᱠ ᱵᱚᱦᱚᱜ ᱦᱟᱹᱥᱩ ᱠᱟᱛᱮ ᱟᱹᱰᱤ ᱠᱟᱡᱟᱠᱮ ᱜᱟᱨᱢᱟᱣᱮᱱ ᱛᱮᱭ ᱮᱠᱫᱚᱢᱮᱭ ᱵᱷᱤᱸᱫᱟᱲᱮᱱᱟ ᱦᱮᱸ ᱛᱟᱨᱯᱚᱨᱮ ᱫᱚ ᱱᱚᱜᱼᱚᱭ ᱢᱚᱡᱽᱜᱮ ᱚᱸᱰᱮ ᱠᱞᱟᱥ ᱨᱩᱢ ᱨᱮ ᱟᱹᱜᱩ ᱠᱟᱛᱮᱫ ᱯᱷᱮᱱ ᱞᱟᱛᱟᱨᱮ ᱫᱩᱲᱩᱵ ᱠᱟᱛᱮ ᱱᱤᱛᱳᱝ ᱫᱚ ᱢᱚᱴᱟᱢᱩᱴᱤ ᱜᱮᱭᱟᱱ ᱯᱷᱤᱨᱟᱹᱣ ᱟᱠᱟᱱ ᱛᱟᱭᱟ ᱟᱫᱚ ᱢᱚᱡᱽᱜᱮ ᱢᱮᱱᱟᱭᱟ ᱟᱫᱚ ᱢᱮᱱᱮᱛ ᱠᱟᱱ ᱛᱟᱦᱮᱱᱟᱞᱮ ᱪᱮᱫ ᱡᱮ ᱩᱱᱤ ᱟᱹᱰᱤ ᱚᱠᱚᱡ ᱵᱟᱭ ᱥᱩᱥᱛᱷᱚᱣᱟᱠᱟᱱᱟ ᱟᱫᱚ ᱛᱟᱲᱟᱛᱟᱲᱤᱢ ᱦᱮᱡ ᱞᱮᱱᱠᱷᱟᱱ ᱱᱟᱯᱟᱭ ᱠᱚᱜᱼᱟ ᱦᱚᱸᱥᱯᱤᱴᱟᱞ ᱠᱚ ᱤᱫᱤ ᱦᱩᱭ ᱠᱚᱜᱼᱟ ᱚᱻ ᱦᱮᱸ ᱦᱮᱸ ᱦᱮᱸ ᱦᱮᱸ ᱴᱷᱤᱠᱜᱮᱭᱟ ᱤᱧ ᱦᱚᱸ ᱟᱨᱦᱚᱸ ᱢᱟᱪᱮᱫ ᱜᱚᱢᱠᱮ ᱠᱚ ᱢᱮᱱᱟᱜ ᱠᱚᱣᱟ ᱩᱱᱠᱩ ᱠᱩᱧ ᱠᱷᱚᱵᱚᱨ ᱠᱩᱧ ᱞᱟᱹᱭᱟᱠᱚᱣᱟ ᱟᱨ ᱞᱮ ᱤᱫᱤᱭᱮᱭᱟ ᱟᱨ ᱟᱢ ᱛᱟᱲᱟᱛᱟᱲᱤ ᱦᱮᱡ ᱠᱟᱛᱮᱫ ᱚᱱᱟ ᱜᱤᱫᱽᱨᱟᱹᱣᱟᱜ ᱤᱥᱠᱩᱞ ᱵᱮᱜᱽ ᱠᱚ ᱵᱳᱭ ᱠᱚ ᱚᱱᱟ ᱠᱚᱯᱮ ᱤᱫᱤᱭ ᱛᱟᱭᱟ ᱟᱨ ᱦᱚᱸᱥᱯᱤᱴᱟᱞ ᱜᱮ ᱛᱟᱲᱟᱛᱟᱲᱤ ᱞᱚᱜᱚᱱ ᱦᱤᱡᱩᱜ ᱢᱮ ᱦᱮᱸ ᱴᱷᱤᱠᱜᱮᱭᱟ ᱴᱷᱤᱠᱜᱮᱭᱟ